ᱠᱷᱚᱸᱫᱽᱨᱚᱸᱫᱽ ᱨᱮᱫᱚ ᱡᱟᱦᱟᱸ ᱠᱚ ᱟᱵᱚ ᱥᱟᱶᱛᱟ ᱨᱮ ᱵᱟᱝ ᱧᱮᱞᱚᱜ ᱠᱟᱱ ᱟᱨ ᱵᱟᱝ ᱟᱸᱡᱚᱢ ᱟᱠᱟᱱ ᱚᱱᱠᱟᱱᱟᱜ ᱠᱚ ᱯᱟᱡᱟ ᱧᱟᱢᱜᱮ ᱠᱷᱚᱸᱫᱽᱨᱚᱸᱫᱽ ᱵᱚᱱ ᱢᱮᱛᱟᱜ ᱠᱟᱱᱟ ᱪᱮᱫ ᱞᱮᱠᱟ ᱟᱵᱚ ᱥᱟᱶᱛᱟ ᱨᱮᱫᱚ ᱚᱞ ᱥᱟᱶᱦᱮᱫ ᱫᱚ ᱵᱟᱝ ᱛᱟᱦᱮᱸ ᱠᱟᱱᱟ ᱨᱚᱲ ᱥᱟᱶᱦᱮᱫ ᱜᱮ ᱛᱟᱦᱮᱸ ᱠᱟᱱᱟ ᱩᱱᱨᱮ ᱦᱟᱯᱲᱟᱢ ᱠᱚᱣᱟᱜ ᱢᱚᱪᱟ ᱨᱮ ᱟᱹᱰᱤ ᱜᱟᱱ ᱠᱟᱛᱷᱟ ᱟᱸᱡᱚᱢ ᱧᱟᱢᱚᱜ ᱠᱟᱱ ᱛᱟᱦᱮᱠᱟᱱᱟ ᱚᱱᱟ ᱠᱚᱫᱚ ᱯᱚᱛᱚᱵ ᱨᱮ ᱚᱞ ᱫᱚ ᱵᱟᱹᱪᱩᱜ ᱟᱹᱱᱤᱡ ᱚᱱᱟ ᱠᱚᱜᱮ ᱯᱟᱡᱟᱸ ᱧᱟᱢ ᱟᱨ ᱚᱞ ᱜᱚᱴᱟᱜᱮ ᱠᱷᱚᱸᱫᱽᱨᱚᱸᱫᱽ ᱫᱚ ᱦᱩᱭᱩᱜ ᱠᱟᱱᱟ ᱱᱚᱝᱠᱟᱱ ᱠᱟᱛᱷᱟ ᱦᱚᱸ ᱢᱮᱱᱟᱜᱼᱟ ᱡᱟᱦᱟᱸ ᱫᱚ ᱧᱮᱞ ᱫᱚ ᱵᱟᱵᱚᱱ ᱧᱮᱞ ᱟᱠᱟᱜᱼᱟ ᱦᱚᱲᱟᱜ ᱢᱚᱪᱟ ᱨᱮᱜᱮ ᱟᱸᱡᱚᱢ ᱟᱠᱟᱱᱟ ᱚᱱᱟᱠᱚ ᱯᱟᱡᱟᱸ ᱧᱟᱢᱜᱮ ᱠᱷᱚᱸᱫᱽᱨᱚᱸᱫᱽ ᱵᱚᱱ ᱢᱮᱛᱟᱜ ᱠᱟᱱᱟ ᱥᱮᱨᱮᱧ ᱛᱟᱞᱟ ᱛᱮ ᱠᱤᱪᱷᱩ ᱫᱚ ᱟᱸᱡᱚᱢᱚᱜᱼᱟ ᱠᱤᱪᱷᱩ ᱫᱚ ᱠᱟᱹᱦᱱᱤ ᱛᱟᱞᱟᱛᱮ ᱟᱸᱡᱚᱢᱚᱜᱼᱟ ᱚᱱᱟ ᱠᱚ ᱠᱷᱚᱸᱫᱽᱨᱚᱸᱫᱽ ᱠᱟᱛᱮ ᱵᱚᱱ ᱧᱟᱢ ᱫᱟᱲᱮᱭᱟᱜ ᱠᱟᱱᱟ ᱠᱤᱪᱷᱩ ᱜᱟᱱ ᱥᱟᱶᱛᱟ ᱟᱹᱨᱤ ᱨᱮᱭᱟᱜ ᱠᱟᱛᱷᱟ ᱠᱚᱦᱚᱸ ᱢᱮᱱᱟᱜᱼᱟ ᱚᱱᱟ ᱠᱚᱦᱚᱸ ᱚᱞ ᱛᱚᱞ ᱫᱚ ᱵᱟᱹᱪᱩᱜ ᱟᱹᱱᱤᱡ ᱠᱷᱚᱸᱫᱽᱨᱚᱸᱫᱽ ᱛᱮᱜᱮ ᱵᱚᱱ ᱯᱟᱡᱟ ᱧᱟᱢᱮᱜᱼᱟ ᱱᱤᱛᱚᱜ ᱫᱚ